ᱞᱮᱯᱴᱚᱯ ᱫᱚ ᱦᱩᱭᱩᱜ ᱠᱟᱱᱟ ᱯᱳᱨᱴᱮᱵᱮᱞ ᱤᱞᱮᱠᱴᱨᱚᱱᱤᱠ ᱰᱤᱵᱷᱟᱭᱤᱥ ᱡᱟᱦᱟᱸ ᱫᱚ ᱢᱟᱱᱣᱟ ᱠᱚ ᱞᱮᱯᱴᱚᱯ ᱫᱟᱨᱟᱡ ᱛᱮ ᱟᱭᱢᱟ ᱞᱮᱠᱟᱱᱟᱜ ᱠᱟᱹᱢᱤ ᱞᱮᱠᱟᱱᱟᱜ ᱠᱟᱹᱢᱤ ᱠᱚ ᱛᱚᱨᱟᱣ ᱫᱟᱲᱮᱭᱟᱜᱼᱟ ᱡᱮᱞᱮᱠᱟ ᱠᱚᱢᱤᱣᱱᱤᱠᱮᱥᱚᱱ ᱠᱟᱹᱢᱤ ᱦᱚᱸ ᱠᱚᱨᱟᱣ ᱜᱟᱱᱚᱜᱼᱟ ᱛᱟᱨᱯᱚᱨᱮ ᱵᱤᱵᱷᱤᱱᱱᱚ ᱱᱳᱴᱥ ᱚᱞ ᱜᱟᱱᱚᱜᱼᱟ ᱥᱴᱩᱰᱮᱱᱴ ᱠᱚᱣᱟᱜ ᱨᱟᱭᱴᱤᱝ ᱮᱰᱤᱴᱤᱝ ᱥᱮ ᱟᱨᱚ ᱡᱟᱦᱟᱸ ᱠᱟᱹᱢᱤ ᱫᱚ ᱢᱟᱱᱮ ᱢᱟᱱᱣᱟ ᱠᱚ ᱵᱟᱠᱚ ᱠᱚᱨᱟᱣ ᱫᱟᱲᱮᱭᱟᱜᱼᱟ ᱚᱱᱠᱟᱱᱟᱜ ᱠᱟᱹᱢᱤ ᱦᱚᱸ ᱠᱤᱱᱛᱩ ᱱᱚᱣᱟ ᱞᱮᱯᱴᱚᱯ ᱢᱟᱫᱽᱫᱷᱚᱢ ᱛᱮ ᱠᱚᱨᱟᱣ ᱜᱟᱱᱚᱜᱼᱟ ᱵᱤᱵᱷᱤᱱᱱᱚ ᱦᱤᱸᱥᱟᱹᱵ ᱠᱤᱛᱟᱹᱵ ᱡᱮᱢᱚᱱ ᱟᱹᱰᱤ ᱢᱟᱨᱟᱝ ᱢᱟᱨᱟᱝ ᱦᱤᱥᱟᱹᱵ ᱡᱟᱦᱟᱸ ᱫᱚ ᱢᱟᱹᱱᱢᱤ ᱟᱠᱚᱣᱟᱜ ᱵᱚᱦᱚᱜ ᱵᱩᱫᱽᱫᱷᱤ ᱛᱮ ᱵᱟᱠᱚ ᱦᱤᱥᱟᱹᱵ ᱫᱟᱲᱮᱭᱟᱜᱼᱟ ᱚᱱᱟ ᱠᱚᱢᱯᱩᱴᱟᱨ ᱨᱮ ᱠᱚᱨᱟᱣ ᱫᱟᱲᱮᱭᱟᱜᱼᱟ ᱠᱚᱢᱯᱩᱴᱟᱨ ᱫᱟᱨᱟᱭ ᱛᱮ ᱠᱚᱨᱟᱣ ᱜᱟᱱᱚᱜᱼᱟ ᱥᱮ ᱞᱮᱯᱴᱚᱯ ᱫᱟᱨᱟᱭ ᱛᱮ ᱠᱚᱨᱟᱣ ᱜᱟᱱᱚᱜᱼᱟ ᱚᱱᱠᱟ ᱜᱮ ᱵᱤᱵᱷᱤᱱᱱᱚ ᱥᱮᱠᱴᱟᱨ ᱨᱮ ᱠᱟᱹᱢᱤᱜᱼᱟ ᱡᱮᱢᱚᱱ ᱚᱯᱷᱤᱥ ᱠᱟᱹᱢᱤ ᱠᱚᱨᱮ ᱚᱣᱟᱨᱠ ᱯᱷᱨᱚᱢ ᱦᱳᱢ ᱦᱚᱸ ᱠᱚᱨᱟᱣ ᱜᱟᱱᱚᱜᱼᱟ ᱤᱱᱟᱹ ᱠᱚᱨᱮ ᱡᱩᱫᱤ ᱨᱩᱨᱟᱞ ᱮᱨᱤᱭᱟ ᱨᱮ ᱡᱟᱦᱟᱸ ᱠᱚᱨᱮ ᱫᱚ ᱤᱞᱮᱠᱴᱨᱤ ᱥᱤᱴᱤ ᱠᱚ ᱵᱟᱝ ᱛᱟᱦᱮᱱᱟ ᱚᱱᱟ ᱠᱚᱨᱮ ᱡᱩᱫᱤ ᱡᱟᱦᱟᱸ ᱱᱟᱜ ᱠᱟᱹᱢᱤ ᱛᱟᱦᱮᱱᱟ ᱛᱟᱦᱚᱞᱮ ᱞᱮᱯᱴᱚᱯ ᱫᱟᱨᱟᱭ ᱛᱮ ᱚᱱᱟ ᱛᱮᱜᱮ ᱚᱱᱟ ᱠᱟᱹᱢᱤ ᱠᱚᱨᱟᱣ ᱜᱟᱱᱚᱜᱼᱟ